ᱤᱧ ᱠᱚᱭᱮᱠ ᱫᱤᱱ ᱠᱷᱚᱱᱟᱜ ᱜᱤᱧ ᱧᱮᱞᱫᱟ ᱤᱧᱟᱹᱜ ᱵᱚᱦᱚᱜ ᱨᱮᱱᱟᱜ ᱩᱵ ᱫᱚᱢᱮ ᱧᱩᱨᱦᱟᱜᱹᱜ ᱠᱟᱱᱟ ᱢᱤᱫ ᱫᱤᱱ ᱴᱤᱵᱷᱤ ᱨᱮ ᱮᱰ ᱤᱧ ᱧᱮᱞ ᱠᱮᱫᱟ ᱢᱤᱫᱴᱮᱱ ᱥᱩᱱᱩᱢ ᱨᱮᱱᱟᱜ ᱮᱰ ᱠᱚ ᱮᱢᱫᱟ ᱤᱱᱫᱩ ᱞᱮᱠᱷᱟ ᱚᱱᱟ ᱥᱩᱱᱩᱢ ᱚᱡᱚᱜ ᱠᱟᱛᱮᱜ ᱥᱮᱪᱮᱫ ᱩᱵ ᱵᱟᱝ ᱧᱩᱨᱦᱟᱹᱜᱼᱟ ᱟᱨ ᱩᱵᱦᱚᱸ ᱦᱟᱨᱟᱜᱼᱟ ᱛᱳ ᱚᱱᱟ ᱥᱩᱱᱩᱢᱤᱧ ᱚᱰᱟᱨ ᱠᱮᱫᱟ ᱟᱨ ᱚᱱᱟ ᱥᱩᱱᱩᱢ ᱢᱤᱫᱢᱟᱥ ᱵᱮᱵᱚᱦᱟᱨ ᱠᱤᱫᱤᱧ ᱵᱮᱵᱚᱦᱟᱨ ᱠᱟᱛᱮᱜ ᱤᱧ ᱧᱮᱞ ᱠᱮᱫᱟ ᱥᱟᱹᱨᱤᱜᱮ ᱱᱚᱣᱟ ᱥᱩᱱᱩᱢ ᱫᱚ ᱫᱚᱢᱮ ᱠᱟᱹᱢᱤᱭᱟᱭ ᱩᱵ ᱩᱵ ᱧᱩᱨᱦᱟᱹᱜ ᱫᱚ ᱵᱚᱱᱫᱚ ᱠᱟᱱᱟ ᱟᱨ ᱩᱵ ᱦᱚᱸ ᱦᱟᱨᱟᱜ ᱠᱟᱱ ᱛᱤᱧᱟ